ᱦᱮᱞᱳ ᱚᱠᱟ ᱠᱷᱚᱱᱮᱢ ᱢᱮᱱᱮᱜᱼᱟ ᱚᱸᱻ ᱦᱚᱸ ᱦᱮᱸᱛᱚ ᱦᱳᱭ ᱤᱧ ᱫᱚ ᱱᱟᱪᱚᱱᱤᱭᱟᱹ ᱠᱟᱹᱱᱟᱹᱧ ᱚᱸᱻ ᱦᱚᱸ ᱚᱠᱟ ᱠᱷᱚᱱᱮᱢ ᱢᱮᱱᱮᱜᱼᱟ ᱯᱟᱸᱰᱩᱵᱤᱛᱤ ᱠᱷᱚᱱ ᱚᱸᱻ ᱦᱚᱸ ᱦᱮᱸᱛᱚ ᱠᱷᱟᱱ ᱟᱯᱮ ᱴᱷᱮᱱ ᱚᱸᱰᱮ ᱛᱩᱢᱫᱟᱹᱜ ᱴᱟᱢᱟᱠ ᱠᱚ ᱡᱚᱛᱚᱣᱟᱜ ᱜᱮ ᱢᱮᱱᱟᱜᱼᱟ

ᱦᱳᱭ

ᱦᱳᱭ ᱪᱮᱫ ᱠᱚ ᱠᱟᱹᱯᱤᱞ ᱪᱟᱣᱟᱨ ᱦᱚᱸ ᱢᱮᱱᱟᱜ ᱜᱮᱭᱟ ᱦᱚᱸ ᱢᱮᱱᱟᱜ ᱞᱮᱜᱮᱭᱟ ᱥᱟᱸᱜᱮ ᱜᱮ ᱦᱳᱭ ᱦᱳᱭ ᱤᱫᱤ ᱞᱮᱠᱷᱟᱱ ᱯᱮ ᱥᱮᱱᱚᱜ ᱜᱮᱭᱟ ᱞᱮ ᱚᱸᱻ ᱦᱳᱭ ᱟᱫᱚ ᱤᱧ ᱥᱩᱢᱩᱝ ᱠᱟᱛᱷᱟ ᱛᱮᱦᱚᱸ ᱢᱟ ᱵᱟᱭ ᱜᱟᱱᱚᱜ ᱠᱟᱱᱟ ᱟᱨᱚ ᱜᱟᱛᱮ ᱠᱩᱲᱤ ᱠᱩᱧ ᱠᱩᱞᱤ ᱠᱚᱣᱟ ᱤᱭᱟᱹ ᱟᱠᱚ ᱠᱚ ᱨᱮᱵᱮᱱ ᱠᱟᱱᱟ ᱪᱮ ᱵᱟᱝᱟ ᱟᱨ ᱟᱨᱤᱧ ᱞᱟᱹᱭᱟᱢᱟ ᱱᱟᱜ

ᱦᱳᱭ ᱤᱱᱟᱹ ᱫᱚ ᱟᱯᱮ ᱦᱚᱸ ᱮᱴᱟᱜ ᱠᱷᱚᱱ ᱵᱟᱯᱮ ᱧᱟᱢᱟ ᱱᱚᱸᱰᱮ ᱜᱮᱯᱮ ᱤᱭᱟᱹ ᱠᱚᱣᱟ ᱡᱮ ᱵᱟᱝᱟ ᱯᱟᱹᱛᱭᱟᱹᱣ ᱠᱚᱜᱼᱟ ᱯᱮ ᱡᱮ ᱚᱸᱰᱮᱱ ᱠᱚ ᱦᱤᱡᱩᱜᱼᱟ ᱠᱚ ᱢᱮᱱᱛᱮ

ᱦᱳᱭ ᱦᱮᱸ ᱦᱮᱸ ᱦᱳᱭ ᱥᱟᱯᱲᱟᱣ ᱚ ᱱᱟᱜ ᱱᱤᱛᱳᱝ ᱫᱚ ᱚᱱᱮ ᱞᱩᱜᱽᱲᱤᱼᱞᱟᱯᱚ ᱠᱚᱜᱮ ᱱᱟᱜ ᱥᱟᱹᱲᱤ ᱦᱚᱨᱚᱜ ᱵᱟᱸᱫᱮ ᱠᱚᱜᱮ ᱟᱫᱚ ᱪᱮᱫ ᱛᱮᱯᱮ ᱤᱫᱤ ᱞᱮᱭᱟ ᱱᱟᱜ ᱦᱳᱭ ᱢᱮᱱᱮᱜ ᱤᱧ ᱥᱟᱫᱚᱢ ᱫᱚ ᱪᱮᱫ ᱛᱮᱯᱮ ᱤᱫᱤ ᱞᱮᱭᱟ ᱥᱮ ᱟᱞᱮ ᱛᱮᱜᱮ ᱞᱮ ᱥᱮᱱᱚᱜᱼᱟ

ᱦᱳᱭ ᱟᱫᱚ ᱚᱱᱟ ᱨᱮᱱᱟᱝ ᱵᱷᱟᱲᱟ ᱠᱚᱫᱚ ᱱᱟᱜ ᱜᱟᱹᱰᱤ ᱵᱷᱟᱲᱟ ᱠᱚᱫᱚ ᱟᱯᱮ ᱜᱮ ᱮᱢᱟᱣᱟᱞᱮ ᱯᱮ

ᱦᱳᱭ ᱦᱮᱸ ᱜᱟᱹᱰᱤ ᱨᱤᱡᱟᱹᱵᱽ ᱠᱟᱛᱮ ᱱᱟᱜ ᱞᱮ ᱥᱮᱱᱚᱜᱼᱟ ᱟᱫᱚ ᱚᱱᱮ ᱚᱱᱟ

ᱦᱳᱭ ᱚᱱᱟ ᱠᱚᱫᱚ ᱥᱟᱯᱲᱟᱣ ᱡᱩᱛ ᱠᱟᱜᱼᱟ ᱞᱮ ᱠᱟᱛᱷᱟ ᱞᱮᱜᱮ ᱞᱮ ᱟᱨ ᱯᱷᱳᱱ ᱯᱷᱳᱱ ᱨᱩᱣᱟᱹᱲᱟᱹᱢᱟᱹᱧ ᱟᱨ ᱱᱟᱜ ᱪᱮᱫ ᱞᱮᱠᱟ ᱦᱟᱸᱜ ᱞᱮ ᱟᱞᱮ ᱞᱮ ᱜᱟᱯᱟᱞᱢᱟᱨᱟᱜ ᱠᱟᱱᱟ ᱚᱱᱟᱧ ᱞᱟᱹᱭᱟᱢᱟ ᱫᱚᱦᱲᱟ ᱛᱮ ᱴᱷᱤᱠᱜᱮᱭᱟ ᱛᱚᱵᱮ